ᱡᱚᱢᱢᱩ ᱠᱟᱥᱢᱤᱨ ᱩᱛᱛᱚᱨᱟᱠᱷᱚᱱᱰ ᱛᱮᱞᱮᱝᱜᱟᱱᱟ ᱢᱮᱜᱷᱟᱞᱚᱭ ᱥᱤᱠᱤᱢ ᱱᱟᱜᱽᱯᱩᱨ ᱳᱲᱤᱥᱥᱟ ᱨᱟᱡᱚᱥᱛᱷᱟᱱ ᱩᱛᱛᱚᱨ ᱯᱨᱚᱫᱮᱥ ᱢᱚᱫᱽᱫᱷᱚᱯᱨᱚᱫᱮᱥ ᱛᱟᱢᱤᱞᱱᱟᱲᱩ ᱫᱤᱞᱞᱤ ᱛᱤᱨᱩ ᱛᱨᱤᱯᱩᱨᱟ ᱯᱟᱧᱡᱟᱵᱽ ᱢᱤᱡᱳᱨᱟᱢ ᱳᱭᱮᱥᱴ ᱵᱮᱝᱜᱚᱞ ᱡᱷᱟᱲᱠᱷᱚᱱᱰ ᱦᱤᱢᱟᱪᱚᱞ ᱯᱨᱚᱫᱮᱥ ᱠᱟᱥᱢᱤᱨ ᱢᱚᱱᱤᱯᱩᱨ ᱟᱥᱟᱢ ᱵᱤᱦᱟᱨ ᱡᱷᱟᱲᱠᱷᱚᱱᱰ ᱚᱨᱩᱱᱟᱪᱚᱞ ᱯᱨᱚᱫᱮᱥ ᱜᱩᱡᱽᱩᱨᱟᱴ ᱢᱚᱫᱽᱫᱷᱚᱯᱨᱚᱫᱮᱥ ᱪᱚᱱᱰᱤᱜᱚᱲ ᱠᱚᱨᱱᱟᱴᱚᱠᱟ ᱜᱳᱣᱟ ᱚᱱᱫᱷᱨᱚᱯᱨᱚᱫᱮᱥ ᱢᱟᱭᱟᱱᱢᱟᱨ ᱢᱚᱱᱤᱯᱩᱨ ᱵᱤᱦᱟᱨ